ᱨᱮᱥᱴᱩᱨᱮᱱᱴ ᱵᱟᱹᱵᱩ ᱤᱧ ᱟᱢᱟᱜ ᱨᱮᱥᱴᱩᱨᱮᱱᱴᱨᱮ ᱢᱤᱫ ᱵᱤᱨᱤᱭᱟᱱᱤᱧ ᱚᱰᱟᱨ ᱮᱫᱟ ᱚᱱᱟᱨᱮ ᱠᱚᱢ ᱵᱩᱞᱩᱝ ᱟᱨ ᱠᱚᱢ ᱢᱚᱥᱞᱟ ᱟᱛᱮᱫ ᱛᱮᱭᱟᱨ ᱠᱟᱛᱮᱫ ᱟᱯᱮᱭᱟᱜ ᱚᱱᱞᱟᱭᱤᱱ ᱚᱰᱟᱨᱤᱝ ᱥᱤᱥᱴᱮᱢᱛᱮ ᱵᱷᱮᱡᱟ ᱤᱧ ᱯᱮ